ᱟᱢᱟᱜ ᱥᱚᱨᱮᱥ ᱡᱚᱢᱟᱜ ᱠᱚᱫᱚ ᱪᱮᱫ ᱪᱮᱫ ᱟᱨ ᱚᱱᱟ ᱪᱮᱫ ᱞᱮᱠᱟᱛᱮᱢ ᱵᱮᱱᱟᱣᱟ ᱤᱧᱟᱹᱜ ᱥᱚᱨᱮᱥ ᱡᱚᱢᱟᱜ ᱫᱚ ᱦᱳᱭᱳᱜ ᱠᱟᱱᱟ ᱯᱮᱭᱟ ᱜᱩᱲ ᱞᱟᱹᱰᱩ ᱫᱩᱞ ᱯᱤᱴᱷᱟᱹ ᱟᱨ ᱛᱟᱞᱮᱵᱚᱲᱟ

ᱟᱫᱚ ᱥᱤᱯᱤ ᱢᱮᱥᱟᱞ ᱠᱟᱛᱮᱫ ᱤᱧ ᱜᱳᱞᱟ ᱜᱳᱞ ᱠᱟᱛᱮᱫ ᱢᱤᱫ ᱴᱮᱱ ᱞᱟᱴᱩ ᱴᱩᱠᱩᱡ ᱨᱮ ᱮᱫ ᱵᱷᱤᱛᱨᱤ ᱨᱮ ᱵᱩᱥᱩᱵ ᱵᱷᱚᱨᱟᱣ ᱠᱟᱛᱮᱫ ᱚᱱᱟ ᱪᱮᱛᱟᱱ ᱨᱤᱧ ᱫᱚᱦᱚᱭᱟ ᱫᱚᱦᱚ ᱠᱟᱛᱮᱫ ᱟᱫᱚᱧ ᱦᱟᱹᱨᱩᱵ ᱯᱚᱴᱚᱢᱟ ᱟᱫᱚ ᱥᱮᱸᱜᱮᱞ ᱤᱧ ᱡᱳᱞᱟᱜᱼᱟ ᱥᱮᱸᱜᱮᱞ ᱤᱧ ᱡᱳᱞ ᱟᱜᱼᱟ ᱟᱫᱽ ᱜᱷᱚᱱᱴᱟ ᱫᱷᱚᱨᱮ ᱚᱱᱟᱧ ᱤᱥᱤᱱᱟ ᱟᱨ ᱤᱱᱟᱹ ᱯᱚᱨ ᱤᱧᱟᱹᱜ ᱫᱩᱞ ᱯᱤᱴᱷᱟᱹ ᱫᱩᱞ ᱯᱤᱴᱷᱟᱹ ᱦᱚᱸ ᱟᱫᱽᱣᱟ ᱦᱚᱞᱚᱝ ᱨᱮᱱᱟᱜ ᱜᱮ ᱚᱱᱟᱦᱚᱸ ᱜᱩᱲ ᱫᱟᱜ ᱤᱧ ᱞᱚᱞᱚ ᱞᱟᱦᱟᱭᱟ ᱜᱩᱲ ᱫᱟᱜ ᱞᱚᱞᱚ ᱠᱟᱛᱮᱫ ᱚᱱᱟ ᱟᱫᱽᱣᱟ ᱦᱚᱞᱚᱝ ᱮᱫ ᱞᱮᱣᱦᱟᱭᱟ ᱞᱮᱣᱦᱟᱭᱟᱹᱧ ᱵᱮᱥ ᱜᱟᱲᱟ ᱜᱟᱲᱟᱧ ᱞᱮᱣᱦᱟᱭᱟ ᱟᱫᱚ ᱢᱤᱫᱴᱮᱱ ᱠᱟᱴᱤᱡ ᱰᱟᱹᱵᱩ ᱠᱟᱹᱲᱪᱩ ᱛᱮ ᱢᱤᱫᱴᱮᱱ ᱥᱚᱨᱟ ᱨᱮ ᱥᱚᱨᱟ ᱪᱩᱞ ᱦᱟᱹᱨᱮᱧ ᱪᱚᱸᱫᱟ ᱠᱮᱫ ᱜᱮ ᱟᱨ ᱚᱱᱟ ᱰᱟᱹᱵᱩ ᱠᱟᱹᱲᱪᱩᱛᱮ ᱢᱤᱫ ᱠᱟᱹᱲᱪᱩ ᱠᱟᱛᱮᱫ ᱫᱩᱞᱟ ᱚᱱᱟ ᱥᱚᱨᱟᱨᱤᱧ ᱫᱩᱞᱟ ᱥᱚᱨᱟᱨᱮ ᱫᱩᱞ ᱠᱟᱛᱮᱫ ᱟᱫᱚ ᱢᱤᱫᱴᱮᱱ ᱰᱷᱟᱠᱱᱟᱛᱤᱧ ᱦᱟᱹᱨᱩᱵ ᱯᱚᱴᱚᱢ ᱠᱟᱫ ᱜᱮ ᱥᱮᱭ ᱨᱚᱠᱚᱢ ᱥᱮᱵᱷᱟᱵᱮᱧ ᱤᱥᱤᱱᱟ ᱠᱟᱛᱮᱫ ᱟᱫᱚ ᱚᱱᱟ ᱫᱩᱞ ᱯᱤᱴᱷᱟᱹ ᱟᱨ ᱛᱟᱞᱮ ᱵᱚᱲᱟ ᱚᱱᱟᱦᱚᱸ ᱟᱫᱽᱣᱟ ᱪᱟᱣᱞᱮ ᱦᱚᱞᱚᱝ ᱫᱤᱭᱮᱜᱮ ᱟᱨ ᱛᱟᱞᱮᱧ ᱜᱟᱥᱟᱣ ᱠᱮᱫ ᱜᱮ ᱯᱷᱟᱹᱛᱭᱟᱹᱜ ᱨᱮ ᱟᱫᱚ ᱚᱱᱟ ᱨᱮᱱᱟᱜ ᱞᱮᱴᱚ ᱟᱨ ᱚᱱᱟ ᱦᱚᱞᱚᱝ ᱤᱧ ᱥᱤᱯᱤ ᱢᱮᱥᱟᱞᱟ ᱟᱫᱚ ᱥᱤᱯᱤ ᱢᱮᱥᱟᱞ ᱠᱟᱛᱮᱫ ᱠᱟᱹᱴᱤᱡ ᱠᱟᱹᱴᱤᱡ ᱢᱤᱫ ᱴᱮᱱ ᱠᱚᱲᱟᱭ ᱨᱮ ᱥᱩᱱᱩᱢ ᱤᱧ ᱪᱚᱸᱫᱟ ᱠᱮᱫ ᱜᱮ ᱪᱩᱞᱦᱟᱹᱨᱮ ᱟᱫᱚ ᱚᱱᱟ ᱥᱩᱱᱩᱢ ᱞᱚᱞᱚᱜᱼᱟ ᱟᱫᱚ ᱠᱟᱹᱴᱤᱡ ᱠᱟᱹᱴᱤᱡ ᱤᱧ ᱚᱱᱟᱨᱤᱧ ᱢᱟᱱᱮ ᱤᱭᱟᱹ ᱠᱮᱫ ᱜᱮ ᱤᱥᱤᱱ ᱠᱮᱫ ᱜᱮ ᱠᱟᱹᱴᱤᱡ ᱠᱟᱹᱴᱤᱡ ᱤᱧ ᱪᱩᱨᱩᱡ ᱠᱮᱫ ᱜᱮ ᱚᱱᱟ ᱥᱩᱱᱩᱢᱨᱮ ᱟᱫᱚ ᱥᱩᱱᱩᱢᱨᱮᱧ ᱵᱷᱟᱡᱟ ᱠᱮᱫ ᱜᱮ ᱟᱫᱚᱧ ᱵᱷᱟᱡᱟ ᱠᱟᱛᱮᱫ ᱤᱧ ᱤᱥᱤᱱᱟ ᱚᱱᱟ ᱫᱚ ᱦᱳᱭᱳᱜ ᱠᱟᱱᱟ ᱛᱟᱞᱮᱵᱚᱲᱟ ᱚᱱᱟ ᱚᱱᱠᱟᱜᱮ ᱤᱧᱟᱜ ᱡᱷᱚᱛᱚ ᱠᱷᱚᱱ ᱵᱷᱟᱜᱮ ᱛᱮᱭᱟᱨ ᱠᱟᱛᱮᱧ ᱤᱧᱟᱜ ᱵᱷᱟᱜᱮ ᱡᱚᱢᱟᱜ ᱦᱩᱭᱮᱱᱟ